ᱚᱞᱚᱜ ᱯᱟᱲᱦᱟᱣ ᱥᱟᱶ ᱥᱟᱶᱛᱮ ᱤᱧᱟᱹᱜ ᱫᱚ ᱮᱱᱮᱡ ᱥᱮᱨᱮᱧ ᱥᱟᱶᱛᱮ ᱫᱟᱹᱲ ᱫᱚᱱ ᱟᱨ ᱫᱟᱬᱟᱱ ᱨᱮᱱᱟᱜ ᱨᱟᱹᱥᱠᱟᱹ ᱢᱮᱱᱟᱜ ᱛᱤᱧᱟᱹ ᱮᱱᱮᱡ ᱥᱮᱨᱮᱧ ᱫᱚ ᱡᱮᱞᱮᱠᱟ ᱟᱵᱚᱣᱟᱜ ᱞᱟᱠᱪᱟᱨ ᱨᱮᱱᱟᱜ ᱞᱟᱭ ᱞᱟᱠᱪᱟᱨ ᱮᱱᱮᱡ ᱥᱮᱨᱮᱧ ᱡᱟᱹᱥᱛᱤ ᱠᱟᱭ ᱛᱤᱧ ᱠᱩᱥᱤᱭᱟᱜ ᱟ ᱡᱟᱦᱟᱸ ᱫᱚ ᱦᱩᱭᱩᱜ ᱠᱟᱱᱟ ᱞᱟᱜᱽᱲᱮ ᱵᱟᱦᱟ ᱫᱚᱝ ᱥᱚᱨᱦᱟᱭ ᱯᱚᱨᱟᱵᱽ ᱯᱟᱨᱟᱵᱽ ᱱᱚᱝᱠᱟᱱᱟᱜ ᱮᱱᱮᱡ ᱥᱮᱨᱮᱧ ᱠᱚᱜᱮ ᱫᱚᱢᱮᱜᱮᱧ ᱠᱩᱥᱤᱭᱟᱜᱼᱟ ᱟᱨ ᱮᱱᱮᱡ ᱥᱮᱨᱮᱧ ᱪᱮᱛᱟᱱ ᱨᱮᱫᱚ ᱤᱧᱟᱹᱜ ᱢᱤᱫ ᱴᱮᱱ ᱟᱹᱰᱤ ᱜᱚᱨᱚᱵ ᱤᱧ ᱟᱹᱭᱠᱟᱹᱣ ᱮᱫᱼᱟ ᱡᱮ ᱮᱱᱮᱡ ᱥᱮᱨᱮᱧ ᱤᱧ ᱠᱩᱥᱤᱭᱟᱜᱼᱟ ᱱᱚᱣᱟ ᱠᱷᱟᱹᱛᱤᱨ ᱛᱮᱜᱮ ᱡᱟᱦᱟᱸ ᱫᱚ ᱮᱱᱮᱡ ᱥᱮᱨᱮᱧ ᱛᱟᱞᱟ ᱛᱮᱜᱮ ᱟᱵᱚᱣᱟᱜ ᱢᱟᱨᱮ ᱥᱟᱶᱦᱮᱫ ᱥᱮ ᱢᱟᱨᱮ ᱦᱟᱯᱲᱟᱢ ᱠᱚᱣᱟᱜ ᱡᱟᱦᱟᱸ ᱚᱞ ᱛᱚᱞ ᱟᱹᱨᱤ ᱠᱚ ᱡᱤᱭᱟᱹᱲ ᱢᱮᱱᱟᱜᱼᱟ ᱚᱱᱟᱛᱮ ᱥᱮᱨᱮᱧ ᱫᱚ ᱫᱚᱢᱮ ᱜᱮᱧ ᱠᱩᱥᱤᱭᱟᱜᱼᱟ ᱟᱨ ᱥᱮᱨᱮᱧ ᱨᱮ ᱱᱩᱱᱟᱹᱜ ᱱᱟᱯᱟᱭ ᱱᱟᱯᱟᱭ ᱡᱤᱱᱤᱥ ᱠᱚ ᱛᱟᱦᱮᱱᱟ ᱡᱮ ᱥᱮᱨᱮᱧ ᱛᱟᱞᱟ ᱛᱮᱜᱮ ᱟᱢᱟᱜ ᱢᱚᱱᱮ ᱨᱮᱱᱟᱜ ᱫᱩᱠᱷ ᱦᱟᱨᱠᱮᱛ ᱥᱮ ᱡᱟᱦᱟᱱᱟᱜ ᱜᱮ ᱡᱚᱛᱚ ᱟᱢᱮᱢ ᱞᱟᱹᱭ ᱥᱚᱫᱚᱨ ᱫᱟᱲᱮᱭᱟᱛᱟᱢᱟ ᱟᱨ ᱦᱩᱭᱩᱜ ᱠᱟᱱᱟ ᱤᱧᱟᱹᱜ ᱡᱟᱦᱟᱸ ᱫᱟᱹᱲ ᱫᱚᱱ ᱫᱟᱹᱲ ᱫᱚᱱ ᱫᱚᱹᱧ ᱠᱩᱥᱤᱭᱟᱜᱼᱟ

ᱛᱟᱦᱮᱱᱟ ᱚᱱᱟ ᱨᱳᱜᱽ ᱵᱤᱦᱤᱱ ᱠᱚ ᱱᱚᱣᱟ ᱫᱟᱹᱲ ᱫᱚᱱ ᱛᱟᱞᱟ ᱛᱮᱦᱚᱸ ᱟᱹᱰᱤ ᱩᱛᱟᱹᱨ ᱱᱟᱯᱟᱭ ᱜᱮᱭᱟ ᱟᱹᱰᱤ ᱩᱛᱟᱹᱨ ᱵᱩᱜᱤ ᱦᱩᱭᱩᱜ ᱜᱮᱭᱟ ᱟᱨ ᱤᱱᱟᱹ ᱛᱟᱭᱱᱚᱢ ᱛᱮ ᱦᱩᱭᱩᱜ ᱠᱟᱱᱟ ᱫᱟᱬᱟᱱ ᱫᱟᱬᱟᱱ ᱫᱚᱹᱧ ᱠᱩᱥᱤᱭᱟᱜ ᱫᱚᱢᱮ ᱜᱮ ᱡᱟᱦᱟᱸ ᱫᱚ ᱦᱩᱭᱩᱜ ᱠᱟᱱᱟ ᱵᱩᱨᱩ ᱫᱷᱤᱨᱤ ᱫᱟᱨᱮ ᱱᱟᱹᱲᱤ ᱱᱚᱝᱠᱟᱱ ᱡᱟᱭᱜᱟ ᱫᱚ ᱛᱟᱦᱮᱱᱟ ᱱᱚᱝᱠᱟᱱ ᱡᱟᱭᱜᱟ ᱠᱚᱨᱮ ᱫᱟᱬᱟᱱ ᱠᱚ ᱫᱚᱢᱮᱧ ᱠᱩᱥᱤᱭᱟᱜᱼᱟ ᱱᱟᱹᱭ ᱱᱟᱞᱟ ᱱᱚᱝᱠᱟᱱᱟᱜ ᱡᱟᱭᱜᱟ ᱠᱚᱨᱮ ᱫᱟᱬᱟᱱ ᱫᱚ ᱟᱹᱰᱤ ᱟᱹᱰᱤ ᱢᱚᱡᱽ ᱟᱹᱰᱤ ᱪᱮᱦᱨᱟ ᱵᱩᱡᱷᱟᱹᱣᱟ ᱠᱟᱨᱚᱱ ᱟᱵᱚᱣᱟᱜ ᱫᱚ ᱵᱟᱰᱟᱭ ᱜᱮ ᱢᱮᱱᱟᱜᱼᱟ ᱡᱮ ᱟᱵᱚ ᱫᱚ ᱵᱤᱨ ᱵᱩᱨᱩ ᱫᱟᱨᱮ ᱱᱟᱹᱲᱤ ᱜᱟᱰᱟ ᱢᱩᱰᱩ ᱱᱩᱠᱩ ᱥᱟᱶ ᱛᱮᱜᱮ ᱡᱚᱯᱲᱟᱣ ᱠᱟᱛᱮ ᱠᱟᱹᱴᱤᱡ ᱠᱷᱚᱱᱟᱜ ᱦᱟᱨᱟ ᱫᱷᱟᱹᱨᱤᱡ ᱛᱮ ᱡᱤᱭᱚᱱ ᱵᱚᱱ ᱵᱤᱛᱟᱹᱣ ᱮᱫᱟ ᱚᱱᱟᱛᱮ ᱫᱚᱢᱮ ᱜᱮᱧ ᱠᱩᱥᱤᱭᱟᱜᱼᱟ ᱫᱟᱬᱟᱱ ᱦᱚᱸ ᱱᱚᱝᱠᱟᱱᱟᱜ ᱧᱮᱞ ᱠᱚ ᱫᱚᱢᱮᱧ ᱠᱩᱥᱤᱭᱟᱜᱼᱟ